ᱦᱮᱸ ᱞᱟᱹᱭᱵᱮᱱ ᱦᱮᱸ ᱟᱞᱮᱫᱚ ᱥᱟᱱᱟᱢ ᱞᱮᱠᱟᱱᱟᱜ ᱠᱷᱮᱞᱳᱰ ᱨᱮᱜᱮ ᱡᱚᱯᱚᱲᱟᱣ ᱢᱮᱱᱟᱜ ᱞᱮᱭᱟ ᱥᱩᱫᱩ ᱯᱷᱩᱴᱵᱚᱞ ᱢᱚᱛᱚ ᱫᱚ ᱵᱟᱝ ᱵᱷᱚᱞᱤ ᱵᱚᱞ ᱠᱨᱤᱠᱮᱴ ᱛᱟᱯᱚᱨᱮ ᱟᱨᱦᱚᱸ ᱚᱱᱠᱟᱱ ᱟᱭᱢᱟ ᱠᱷᱮᱞᱳᱰ ᱨᱮᱜᱮ ᱢᱮᱱᱠᱷᱟᱱ ᱟᱞᱮᱫᱚ ᱡᱚᱛᱚ ᱠᱷᱚᱱ ᱯᱷᱩᱴᱵᱚᱞ ᱠᱷᱮᱞ ᱜᱮ ᱡᱟᱹᱥᱛᱤ ᱞᱮ ᱠᱩᱥᱤᱭᱟᱜ ᱠᱟᱱᱟ ᱟᱞᱮ ᱥᱟᱱᱛᱟᱲ ᱫᱚ ᱦᱮᱸ ᱧᱟᱢᱚᱜ ᱜᱮᱭᱟ ᱠᱚ ᱟᱞᱮ ᱠᱚᱲᱟ ᱯᱟᱦᱟᱴᱟ ᱨᱮ ᱴᱤᱢ ᱦᱚᱸ ᱢᱮᱱᱟᱜ ᱠᱚᱜᱮᱭᱟ ᱚᱱᱠᱟᱱ ᱫᱚᱞ ᱠᱚ ᱟᱨ ᱠᱩᱲᱤ ᱜᱤᱫᱽᱨᱟᱹ ᱠᱚᱦᱚᱸ ᱢᱮᱱᱟᱜ ᱠᱚᱣᱟ ᱟᱪᱪᱷᱟ ᱴᱷᱤᱠ ᱟᱪᱷᱮ ᱟᱹᱞᱤᱧ ᱴᱷᱤᱠ ᱟᱪᱷᱮ ᱟᱹᱞᱤᱧ ᱛᱟᱦᱚᱞᱮ ᱚᱱᱠᱟ ᱵᱟᱹᱵᱩ ᱢᱟᱹᱭ ᱛᱟᱠᱚ ᱡᱚᱛᱚ ᱜᱮᱞᱤᱧ ᱢᱮᱛᱟ ᱠᱚᱣᱟ ᱥᱮ ᱞᱤᱧ ᱡᱚᱜᱟᱲ ᱠᱚᱣᱟ ᱛᱟᱦᱚᱞᱮ ᱛᱤᱥ ᱴᱟᱭᱤᱢ ᱠᱚᱫᱚ ᱛᱤᱱ ᱫᱤᱱ ᱠᱚᱛᱮ

ᱚ ᱟᱪᱪᱷᱟ ᱟᱪᱪᱷᱟ ᱴᱷᱤᱠ ᱟᱪᱷᱮ ᱪᱟᱞᱟᱜ ᱟᱞᱮ ᱟᱨ ᱯᱷᱤ ᱠᱚᱫᱚ ᱚᱠᱟᱞᱮᱠᱟᱢ ᱦᱟᱛᱟᱣ ᱮᱫᱟ ᱪᱟᱸᱫᱳ ᱨᱮ

ᱴᱷᱤᱠ ᱟᱪᱷᱮ ᱛᱟᱦᱚᱞᱮ ᱥᱳᱢ ᱵᱟᱨ ᱠᱷᱚᱱ ᱛᱟᱦᱚᱞᱮ ᱡᱚᱭᱮᱱᱟᱞᱮ